ᱥᱟᱱᱛᱟᱲᱤ ᱯᱟᱹᱨᱥᱤ ᱢᱟᱱᱮ ᱥᱟᱶᱛᱟ ᱨᱚᱲ ᱟᱲᱟᱝ ᱚᱱᱟᱫᱚ ᱜᱤᱫᱽᱨᱟᱹ ᱠᱷᱚᱱ ᱜᱮ ᱡᱚᱠᱷᱚᱱ ᱟᱸᱡᱚᱢ ᱠᱟᱛᱮ ᱥᱮᱬᱟᱭᱟ ᱦᱟᱨᱟᱭᱟ ᱟᱨ ᱱᱚᱣᱟᱫᱚ ᱴᱚᱴᱷᱟ ᱠᱤᱭᱟᱹ ᱦᱤᱥᱟᱹᱵ ᱛᱮ ᱡᱟᱭᱜᱟ ᱡᱟᱭᱜᱟ ᱦᱤᱥᱟᱹᱵ ᱛᱮ ᱱᱚᱣᱟ ᱫᱚ ᱵᱷᱮᱜᱟᱨ ᱤᱫᱤᱜᱼᱟ ᱟᱨ ᱪᱤᱠᱟᱹᱛᱮ ᱵᱷᱮᱜᱟᱨ ᱤᱫᱤᱜᱼᱟ ᱡᱚᱠᱷᱚᱱ ᱫᱷᱟᱲ ᱫᱤᱥᱚᱢ ᱩᱪᱩᱝ ᱫᱤᱥᱚᱢ ᱠᱤᱭᱩᱡᱷᱟ ᱫᱤᱥᱚᱢ ᱵᱷᱮᱜᱟᱨ ᱵᱷᱮᱜᱟᱨ ᱫᱤᱥᱚᱢ ᱨᱮ ᱡᱚᱠᱷᱚᱱ ᱠᱤᱪᱷᱩ ᱠᱤᱞᱳ ᱢᱤᱴᱟᱨ ᱡᱷᱟᱹᱞ ᱮᱢ ᱪᱟᱞᱟᱣᱱᱟ ᱮᱱᱠᱷᱟᱱ ᱱᱚᱣᱟ ᱯᱟᱹᱨᱥᱤ ᱟᱲᱟᱝ ᱫᱚ ᱠᱟᱹᱴᱤᱡ ᱵᱷᱮᱜᱟᱨ ᱧᱚᱜᱚᱜᱼᱟ ᱨᱚᱠᱚᱢ ᱨᱚᱠᱚᱢ ᱡᱟᱭᱜᱟ ᱨᱮ ᱨᱚᱠᱚᱢ ᱨᱚᱠᱚᱢ ᱠᱚ ᱨᱚᱲᱟ ᱚᱠᱟ ᱨᱮᱫᱚ ᱡᱚᱵᱮᱜ ᱟᱢ ᱚᱠᱟ ᱨᱮᱫᱚ ᱩᱢᱩᱜ ᱟᱢ ᱱᱚᱝᱠᱟᱱ ᱠᱟᱛᱷᱟ ᱠᱚ ᱨᱚᱲᱟ ᱟᱨ ᱥᱟᱱᱛᱟᱲᱤ ᱯᱟᱹᱨᱥᱤ ᱫᱚ ᱡᱚᱛᱚ ᱦᱚᱲ ᱜᱮᱵᱚᱱ ᱦᱩᱰᱤᱧ ᱠᱷᱚᱱ ᱥᱮᱬᱟ ᱫᱷᱟᱹᱵᱤᱡ ᱵᱚᱱ ᱥᱮᱬᱟᱭᱟ ᱟᱨ ᱱᱚᱣᱟ ᱥᱟᱱᱛᱟᱲᱤ ᱯᱟᱹᱨᱥᱤ ᱫᱚ ᱚᱞ ᱨᱮᱱᱟᱜ ᱫᱚ ᱚᱞ ᱪᱤᱠᱤ ᱛᱮᱵᱚᱱ ᱚᱞᱟ ᱱᱮᱛᱟᱨ ᱫᱚ ᱵᱮᱥᱤ ᱦᱚᱲ ᱢᱟ ᱫᱤᱠᱩ ᱯᱟᱹᱨᱥᱤ ᱛᱮ ᱥᱮ ᱫᱤᱠᱩ ᱞᱤᱯᱤ ᱛᱮ ᱥᱮ ᱤᱝᱞᱤᱥ ᱞᱤᱯᱤ ᱛᱮ ᱫᱮᱵᱽᱱᱟᱜᱽᱨᱤ ᱨᱳᱢᱟᱱ ᱛᱮᱵᱚᱱ ᱨᱚᱲ ᱠᱟᱱᱟ ᱯᱟᱲᱦᱟᱜ ᱠᱟᱱᱟ ᱟᱨ ᱟᱹᱰᱤ ᱠᱚᱢ ᱦᱚᱲ ᱜᱮᱵᱚᱱ ᱚᱞ ᱪᱤᱠᱤ ᱛᱮᱵᱚᱱ ᱯᱟᱲᱦᱟᱣᱮᱜᱼᱟ ᱥᱮ ᱨᱚᱲ ᱠᱟᱱᱟ ᱟᱫᱚ ᱡᱩᱫᱤ ᱟᱵᱚᱱ ᱚᱞ ᱪᱤᱠᱤ ᱛᱮ ᱵᱟᱵᱚ ᱚᱞᱚᱜᱼᱟ ᱵᱟᱵᱚ ᱥᱮᱬᱟᱭᱟ ᱵᱟᱵᱚ ᱦᱟᱨᱟᱭᱟ ᱮᱱᱠᱷᱟᱱ ᱟᱨ ᱮᱴᱟᱜ ᱯᱟᱹᱨᱥᱤ ᱛᱮᱜᱮ ᱵᱚ ᱨᱚᱲᱟ ᱥᱮ ᱯᱟᱲᱦᱟᱜᱼᱟ ᱮᱱᱠᱷᱟᱱ ᱟᱵᱚᱣᱟᱜ ᱚᱞ ᱚᱞ ᱪᱤᱠᱤ ᱥᱮ ᱟᱵᱚᱣᱟᱜ ᱨᱚᱲ ᱟᱲᱟᱝ ᱚᱱᱟᱫᱚ ᱢᱟᱞᱚᱴᱚᱜᱼᱟ ᱟᱫᱚ ᱞᱟᱹᱠᱛᱤᱜ ᱠᱟᱱᱟ ᱠᱤ ᱟᱵᱚ ᱫᱚ ᱟᱵᱚᱣᱟᱜ ᱨᱚᱲ ᱟᱲᱟᱝ ᱛᱮᱜᱮ ᱚᱞᱚᱜ ᱟᱵᱚᱱ ᱟᱨ ᱯᱟᱲᱦᱟᱜ ᱟᱵᱚᱱ ᱟᱨ ᱵᱮᱥᱤ ᱠᱷᱚᱱ ᱵᱮᱥᱤ ᱟᱵᱚᱣᱟᱜ ᱨᱚᱲ ᱟᱲᱟᱝ ᱵᱚᱱ ᱵᱮᱵᱷᱟᱨᱟ